ᱤᱧ ᱦᱚᱧ ᱟᱹᱥᱩᱞ ᱵᱟᱲᱟ ᱟᱠᱟᱫ ᱠᱚᱜᱮᱭᱟ ᱱᱩᱠᱩ ᱡᱮᱭᱥᱮ ᱠᱚ ᱢᱮᱛᱟ ᱠᱚᱣᱟ ᱥᱤᱢ ᱱᱩᱠᱩ ᱤᱧᱨᱮᱱ ᱦᱚᱛᱮ ᱟᱭᱢᱟ ᱢᱤᱫ ᱫᱚᱢ ᱨᱮ ᱴᱷᱟᱹᱶᱠᱟᱹ ᱨᱮᱠᱚ ᱟᱭᱢᱟ ᱠᱚ ᱜᱚᱡ ᱵᱟᱲᱟ ᱟᱠᱟᱱ ᱛᱤᱧᱟᱹ ᱟᱨ ᱤᱧ ᱵᱟᱦᱨᱮ ᱫᱤᱥᱚᱢ ᱦᱚᱸ ᱱᱚᱝᱠᱟ ᱦᱟᱯᱛᱟ ᱥᱮ ᱢᱮᱱ ᱠᱟᱜ ᱢᱮ ᱢᱤᱫ ᱢᱟᱹᱦᱱᱟᱹ ᱚᱱᱠᱟ ᱠᱟᱹᱢᱤ ᱵᱟᱦᱨᱮᱧ ᱪᱟᱞᱟᱜ ᱜᱮᱭᱟ ᱟᱨ ᱩᱱ ᱡᱚᱠᱷᱚᱱ ᱤᱧ ᱠᱚ ᱯᱷᱳᱱ ᱛᱮᱠᱚ ᱞᱟᱹᱭ ᱤᱧᱟᱹ ᱡᱮ ᱱᱚᱝᱠᱟ ᱚᱱᱠᱟ ᱚᱲᱟᱜ ᱨᱮ ᱱᱩᱠᱩ ᱥᱤᱢ ᱥᱮ ᱥᱩᱠᱨᱤ ᱠᱚᱠᱚ ᱨᱩᱣᱟᱹᱜ ᱠᱟᱱ ᱛᱟᱵᱚᱱᱟ ᱟᱫᱚ ᱤᱧᱦᱚᱸ ᱚᱱᱠᱟ ᱜᱮ ᱞᱟᱹᱭ ᱵᱟᱲᱟ ᱟᱠᱚᱣᱟᱹᱧ ᱥᱮ ᱯᱷᱳᱱ ᱛᱤᱧ ᱢᱮᱛᱟ ᱠᱚᱜᱮᱭᱟ ᱡᱮ ᱰᱟᱠᱛᱚᱨ ᱠᱚᱴᱷᱮᱱ ᱢᱚᱡᱽ ᱛᱮ ᱨᱟᱱ ᱠᱚᱯᱮ ᱟᱨ ᱥᱮ ᱩᱱᱠᱩ ᱰᱟᱠᱛᱚᱨ ᱴᱷᱮᱡ ᱫᱮᱠᱷᱟᱣ ᱤᱫᱤ ᱠᱚᱯᱮ ᱥᱮ ᱩᱱᱠᱩ ᱜᱮ ᱦᱚᱦᱚ ᱠᱟᱛᱮᱫ ᱚᱲᱟᱜ ᱨᱮᱜᱮ ᱨᱟᱱ ᱦᱚᱪᱚ ᱠᱚᱯᱮ ᱟᱨ ᱩᱱᱠᱩ ᱚᱱᱠᱟ ᱠᱚ ᱨᱟᱱ ᱦᱚᱪᱚ ᱠᱚᱣᱟ ᱟᱨᱠᱚ ᱩᱱᱠᱩ ᱢᱚᱡᱚᱜᱼᱟ ᱟᱨ ᱤᱧᱦᱚᱸ ᱥᱮ ᱟᱭᱢᱟ ᱫᱚᱢᱮᱧ ᱨᱟᱱ ᱦᱚᱪᱚ ᱵᱟᱲᱟ ᱠᱟᱫ ᱠᱚᱣᱟ ᱰᱚᱠᱴᱚᱨ ᱠᱷᱚᱡ ᱥᱮ ᱵᱟᱠᱚ ᱨᱩᱣᱟᱹᱜ ᱨᱮᱦᱚᱸ ᱨᱟᱱ ᱤᱧ ᱮᱢᱟ ᱠᱚᱣᱟ ᱞᱟᱦᱟ ᱠᱷᱚᱡ ᱜᱮ ᱡᱮᱢᱚᱱ ᱵᱟᱠᱚ ᱨᱩᱣᱟᱹᱜ ᱟᱨ ᱢᱚᱡᱽ ᱛᱮ ᱥᱩᱥᱛᱷᱚ ᱠᱚ ᱛᱟᱦᱮᱱ ᱢᱟ ᱟᱫᱚ ᱤᱧ ᱦᱚᱸ ᱟᱹᱰᱤ ᱟᱹᱰᱤ ᱟᱭᱢᱟᱜᱤᱧ ᱟᱹᱥᱩᱞ ᱵᱟᱲᱟ ᱟᱠᱟᱫ ᱠᱚᱣᱟ ᱟᱨ ᱚᱱᱮ ᱚᱱᱠᱟ ᱛᱮ ᱱᱮᱛᱟᱨ ᱦᱚᱸ ᱦᱮᱱᱟᱜ ᱠᱚᱛᱤᱧ ᱜᱮᱭᱟ ᱢᱚᱡᱽ ᱜᱮ ᱵᱚᱞᱮ ᱞᱟᱦᱟ ᱠᱷᱚᱱ ᱨᱟᱱ ᱵᱮᱵᱚᱥᱛᱷᱟᱧ ᱮᱢᱟ ᱠᱚᱛᱮ ᱟᱨ ᱟᱭᱢᱟ ᱜᱮ ᱱᱤᱛᱚᱜ ᱦᱚᱸ ᱥᱟᱸᱜᱮ ᱦᱮᱱᱟᱜ ᱠᱚᱛᱤᱧᱟ ᱥᱮ ᱩᱱᱠᱩ ᱟᱹᱰᱤ ᱰᱷᱮᱨᱮᱧ ᱢᱮᱱᱟᱜ ᱠᱚᱛᱤᱧᱟ ᱟᱨ ᱢᱚᱡᱽ ᱛᱤᱧ ᱡᱚᱛᱚᱱᱮᱜ ᱠᱚᱛᱮᱩᱱᱠᱩ ᱱᱤᱛᱚᱜ ᱦᱚᱸ ᱵᱚᱞᱮ ᱦᱮᱱᱟᱜ ᱠᱚᱛᱤᱧ ᱜᱮᱭᱟ ᱰᱷᱮᱨ ᱜᱮ